ᱤᱛᱩᱱ ᱟᱥᱲᱟ ᱟᱵᱚ ᱫᱤᱥᱚᱢ ᱨᱮ ᱟᱹᱰᱤ ᱰᱷᱮᱨ ᱟᱥᱲᱟ ᱢᱮᱱᱟᱜᱼᱟ ᱟᱨ ᱚᱱᱟ ᱟᱥᱲᱟ ᱨᱮᱫᱚ ᱜᱤᱫᱽᱨᱟᱹ ᱠᱚᱠᱚ ᱯᱟᱲᱦᱟᱜᱼᱟ ᱟᱨ ᱱᱤᱛᱚᱜ ᱫᱚ ᱚᱲᱟᱜ ᱠᱚᱨᱮ ᱦᱚᱸᱠᱚ ᱯᱟᱲᱦᱟᱣ ᱫᱟᱲᱮᱭᱟᱜ ᱠᱟᱱᱟ ᱡᱟᱦᱟᱸ ᱞᱮᱠᱟ ᱱᱤᱛᱚᱜ ᱫᱚ ᱚᱲᱟᱜ ᱚᱲᱟᱜ ᱢᱳᱵᱟᱭᱤᱞ ᱞᱮᱯᱴᱚᱯ ᱦᱩᱭᱮᱱ ᱛᱮ ᱚᱱᱞᱟᱭᱤᱱ ᱛᱮᱠᱚ ᱯᱟᱲᱦᱟᱣᱮᱫ ᱠᱚᱣᱟ ᱡᱟᱦᱟᱸᱞᱮᱠᱟ ᱱᱩᱱᱟᱹᱜ ᱥᱤᱛᱩᱝ ᱵᱩᱡᱷᱟᱹᱜ ᱠᱟᱱᱟ ᱜᱤᱫᱽᱨᱟᱹ ᱟᱥᱲᱟᱛᱮ ᱪᱤᱠᱟᱹᱛᱮ ᱦᱮᱡ ᱫᱟᱲᱮᱭᱟᱜ ᱛᱮᱭ ᱱᱤᱛᱚᱜ ᱫᱚ ᱢᱟᱪᱮᱫ ᱛᱟᱵᱚᱱ ᱱᱚᱣᱟ ᱟᱥᱲᱟ ᱠᱷᱚᱱ ᱜᱮ ᱯᱟᱲᱦᱟᱣᱮᱫ ᱠᱚᱛᱮ ᱡᱮ ᱡᱟᱦᱟᱨ ᱚᱲᱟᱜ ᱨᱮ ᱫᱩᱲᱩᱵ ᱠᱟᱛᱮᱫ ᱚᱱᱞᱟᱭᱤᱱ ᱛᱮᱠᱚ ᱯᱟᱲᱦᱟᱜ ᱠᱟᱱᱟ ᱟᱨ ᱟᱹᱰᱤ ᱱᱟᱯᱟᱭ ᱵᱩᱡᱷᱟᱹᱜ ᱠᱟᱱᱟ